ᱥᱟᱨᱯᱷᱤᱝ ᱠᱷᱮᱞᱚᱸᱰ ᱫᱚ ᱟᱞᱮ ᱴᱚᱴᱷᱟ ᱠᱚᱨᱮ ᱫᱚ ᱵᱟᱝ ᱦᱩᱭ ᱵᱟᱲᱟᱜᱼᱟ ᱪᱮᱫᱟᱜ ᱥᱮ ᱟᱞᱮ ᱥᱩᱨ ᱥᱩᱯᱩᱨ ᱛᱮᱫᱚ ᱞᱟᱹᱴᱩ ᱞᱟᱹᱴᱩ ᱫᱚᱨᱭᱟ ᱠᱚ ᱵᱟᱹᱱᱩᱜᱼᱟ ᱟᱫᱚ ᱥᱟᱨᱯᱷᱤᱝ ᱠᱷᱮᱞᱚᱸᱰ ᱫᱚ ᱴᱤᱵᱷᱤ ᱥᱮ ᱢᱳᱵᱟᱭᱤᱞ ᱠᱚᱨᱮ ᱜᱮ ᱞᱮ ᱧᱮᱞ ᱵᱟᱲᱟᱭᱟ ᱟᱫᱚ ᱚᱱᱟᱠᱚ ᱧᱮᱞ ᱠᱟᱛᱮᱫ ᱜᱮ ᱱᱚᱜᱼᱚᱸᱭ ᱟᱞᱮ ᱴᱷᱟᱶ ᱠᱚᱨᱮᱜ ᱫᱚ ᱞᱟᱹᱴᱩ ᱞᱟᱹᱴᱩ ᱫᱤᱜᱷᱤ ᱥᱮ ᱯᱩᱠᱷᱨᱤ ᱠᱚ ᱢᱮᱱᱟᱜᱼᱟ ᱚᱱᱟ ᱠᱚᱨᱮ ᱜᱮ ᱠᱟᱴ ᱨᱚᱦᱚᱲ ᱠᱟᱴ ᱵᱷᱟᱥᱟᱣ ᱠᱟᱛᱮᱫ ᱥᱮ ᱠᱟᱭᱨᱟ ᱰᱷᱚᱸᱜᱟ ᱠᱚ ᱵᱷᱟᱥᱟᱣ ᱠᱟᱛᱮᱫ ᱥᱮ ᱴᱤᱭᱩ ᱠᱚ ᱦᱚᱭ ᱯᱷᱩᱞᱟᱹᱣ ᱠᱟᱛᱮᱫ ᱯᱟᱭᱨᱟ ᱠᱟᱛᱮᱫ ᱟᱭᱢᱟ ᱨᱚᱠᱚᱢ ᱫᱟᱜ ᱨᱮᱞᱮ ᱜᱟᱛᱮᱜᱼᱟ ᱪᱮᱫᱟᱜ ᱥᱮ ᱱᱚᱜᱼᱚᱸᱭ ᱪᱟᱹᱛ ᱵᱟᱹᱭᱥᱟᱹᱠᱷ ᱫᱤᱱ ᱫᱚ ᱟᱹᱰᱤ ᱛᱮᱜ ᱜᱮ ᱦᱚᱭ ᱞᱚᱞᱚ ᱥᱤᱛᱩᱝ ᱟᱭ ᱫᱟᱜ ᱨᱮ ᱠᱷᱮᱞᱚᱸᱰ ᱫᱚ ᱟᱹᱰᱤ ᱱᱟᱯᱟᱭ ᱜᱮ ᱵᱩᱡᱷᱟᱹᱜᱼᱟ ᱚᱱᱟ ᱠᱷᱟᱹᱛᱤᱨ ᱛᱮ ᱱᱚᱣᱟ ᱜᱟᱛᱮᱜ ᱨᱮᱫᱚ ᱟᱹᱰᱤᱜᱮ ᱢᱚᱡᱟ ᱢᱮᱱᱟᱜᱼᱟ ᱥᱮ ᱡᱮᱢᱚᱱ ᱜᱮᱰᱮ ᱠᱚ ᱟᱲᱟᱜ ᱠᱚᱣᱟ ᱯᱩᱠᱷᱨᱤ ᱠᱚᱨᱮ ᱟᱨ ᱩᱱᱠᱩ ᱜᱮᱰᱮ ᱠᱚ ᱥᱟᱵ ᱠᱚ ᱦᱩᱭᱩᱜᱼᱟ ᱯᱟᱭᱨᱟᱜ ᱦᱩᱭᱩᱜᱚᱜᱼᱟ ᱱᱚᱝᱠᱟᱱ ᱠᱷᱮᱞᱚᱸᱰ ᱦᱚᱸ ᱟᱞᱮ ᱱᱚᱛᱮ ᱫᱚ ᱪᱚᱞ ᱢᱮᱱᱟᱜᱼᱟ ᱟᱨ ᱠᱚ